ᱦᱮᱞᱳ ᱡᱟᱦᱟᱸ ᱡᱤᱱᱤᱥ ᱚᱱᱟ ᱡᱩᱛᱟᱜ ᱤᱧ ᱚᱰᱟᱨ ᱞᱮᱫᱟ ᱚᱱᱟ ᱚᱰᱟᱨ ᱵᱟᱝ ᱦᱮᱡ ᱞᱮᱱ ᱛᱤᱧᱟᱹ ᱟᱫᱚ ᱚᱱᱟ ᱡᱤᱱᱤᱥ ᱵᱟᱝ ᱦᱮᱡ ᱞᱮᱱᱠᱷᱟᱱ ᱫᱚ ᱨᱩᱣᱟᱹᱲ ᱠᱟᱹᱛᱤᱧ ᱯᱮ ᱟᱫᱚ ᱯᱟᱭᱥᱟ ᱦᱚᱸ ᱨᱩᱣᱟᱹᱲ ᱠᱟᱹᱛᱤᱧ ᱯᱮ ᱵᱟᱝᱠᱷᱟᱱ ᱟᱫᱚ ᱵᱟᱝ ᱦᱮᱡ ᱞᱮᱱᱟ